ᱫᱚ ᱢᱤᱫᱴᱟᱝ ᱠᱟᱱᱟ ᱚᱱᱟᱫᱚ ᱫᱚᱥ ᱴᱟᱠᱟ ᱦᱟᱯᱛᱟᱨᱮ ᱢᱤᱫ ᱫᱷᱟᱣᱞᱮ ᱼᱟ ᱢᱟᱹᱦᱱᱟᱹ ᱨᱮᱫᱚ ᱯᱩᱱ ᱫᱷᱟᱣ ᱚᱱᱟ ᱨᱮᱫᱚ ᱫᱚᱥ ᱴᱟᱠᱟ ᱠᱟᱛᱮᱫ ᱯᱚᱭᱥᱟᱞᱮ ᱡᱚᱢᱟᱭᱟ ᱟᱨ ᱚᱱᱟᱨᱮ ᱥᱟᱫᱥᱥᱭᱟᱹ ᱠᱚ ᱛᱟᱦᱮᱱᱟ ᱫᱚᱥ ᱛᱷᱮᱠᱮ ᱯᱚᱱᱨᱚ ᱡᱚᱱ ᱟᱨ ᱚᱱᱟ ᱯᱚᱭᱥᱟ ᱫᱚᱥ ᱴᱟᱠᱟ ᱠᱟᱛᱮᱫ ᱡᱚᱢᱟ ᱠᱟᱛᱮᱫ ᱡᱩᱫᱤ ᱡᱟᱦᱟᱸᱭ ᱦᱚᱲ ᱚᱱᱟᱫᱚ ᱯᱮᱭᱟ ᱚᱫᱽᱫᱷᱚᱪᱷ ᱚᱫᱽᱫᱷᱚᱪᱷ ᱯᱨᱚᱥᱟᱫᱷᱪᱷ ᱠᱚ ᱛᱟᱦᱮᱱᱟ ᱯᱮᱭᱟ ᱧᱮᱧᱮᱞ ᱞᱟᱹᱜᱤᱫ ᱡᱩᱫᱤ ᱚᱱᱟ ᱫᱚᱥ ᱴᱟᱠᱟ ᱠᱟᱛᱮᱫ ᱯᱚᱭᱥᱟ ᱚᱱᱟ ᱫᱚ ᱩᱱᱠᱩ ᱴᱷᱮᱡ ᱛᱟᱦᱮᱱᱟ ᱟᱫᱚ ᱚᱱᱟ ᱫᱚᱥ ᱴᱤ ᱫᱤᱫᱤ ᱢᱚᱫᱽᱫᱷᱮ ᱨᱮ ᱚᱱᱟ ᱡᱟᱦᱟᱸᱭ ᱜᱮ ᱧᱤᱫᱟᱹ ᱧᱩᱛᱟᱹ ᱡᱟᱦᱟᱸ ᱛᱤᱱᱨᱮ ᱚᱥᱩᱵᱤᱫᱷᱟ ᱵᱮᱥᱩᱵᱤᱫᱷᱟ ᱨᱩᱣᱟᱹᱼᱦᱟᱹᱥᱩ ᱚᱱᱟ ᱛᱳ ᱚᱱᱟ ᱫᱚᱥ ᱴᱟᱠᱟ ᱠᱟᱛᱮᱫ ᱯᱚᱭᱥᱟ ᱡᱚᱢᱟ ᱡᱟᱨᱣᱟᱜ ᱚᱱᱟ ᱯᱚᱭᱥᱟ ᱫᱚ ᱩᱱᱠᱩ ᱡᱟᱦᱟᱸᱭ ᱚᱥᱩᱵᱤᱫᱷᱟ ᱨᱮᱠᱚ ᱯᱟᱲᱟᱜᱼᱟ ᱩᱱᱠᱩ ᱞᱮ ᱮᱢᱟᱣ ᱠᱚᱣᱟ ᱚᱱᱟ ᱯᱚᱭᱥᱟ ᱫᱚ ᱟᱫᱚ ᱚᱱᱟᱦᱚᱸ ᱢᱤᱫᱴᱮᱡ ᱠᱤᱥᱛᱤᱛᱮ ᱢᱤᱫ ᱴᱟᱠᱟ ᱥᱚ ᱨᱮ ᱢᱤᱫ ᱴᱟᱠᱟ ᱥᱩᱫᱽ ᱛᱮᱞᱮ ᱮᱢᱟᱣ ᱟᱠᱚᱣᱟ ᱟᱨ ᱡᱩᱫᱤ ᱚᱱᱟ ᱠᱚᱦᱚᱸ ᱞᱟᱹᱴᱩᱧᱚᱜ ᱡᱟᱹᱨᱩᱲ ᱯᱟᱲᱟᱣ ᱟᱞᱮ ᱠᱷᱟᱡ ᱞᱟᱹᱴᱩᱧᱚᱜ ᱛᱳ ᱚᱱᱟᱫᱚ ᱢᱤᱫᱴᱟᱝ ᱚᱱᱟ ᱠᱷᱚᱡᱜᱮ ᱢᱤᱫᱴᱟᱝ ᱵᱷᱤᱭᱳ ᱵᱮᱱᱟᱜ ᱠᱟᱱᱟ ᱵᱷᱤᱭᱳ ᱨᱮᱫᱚ ᱯᱟᱸᱪ ᱛᱷᱮᱠᱮ ᱪᱷᱚᱴᱤ ᱛᱮ ᱢᱤᱫᱴᱮᱱ ᱵᱷᱤᱭᱳ ᱵᱮᱱᱟᱜ ᱠᱟᱱᱟ ᱟᱫᱚ ᱚᱱᱟ ᱵᱷᱤᱭᱳ ᱡᱩᱫᱤ ᱡᱟᱹᱥᱛᱤ ᱧᱚᱜ ᱚᱱᱟ ᱥᱟᱫᱥᱥᱚᱭ ᱩᱱᱠᱩ ᱯᱚᱭᱥᱟ ᱡᱩᱫᱤ ᱡᱟᱹᱨᱩᱲᱟᱠᱚ ᱠᱷᱟᱡ ᱡᱟᱦᱟᱸᱴᱟᱜ ᱛᱳ ᱚᱱᱟ ᱵᱷᱤᱭᱳ ᱠᱷᱚᱡᱠᱚ ᱩᱰᱩᱠᱟ ᱟᱨ ᱡᱩᱫᱤ ᱚᱱᱟ ᱵᱷᱤᱭᱳ ᱠᱷᱚᱡ ᱦᱚᱸ ᱥᱚ ᱨᱮ ᱢᱤᱫᱴᱟᱠᱟ ᱥᱩᱫᱽ ᱛᱮᱜᱮᱠᱚ ᱮᱢᱟ ᱟᱠᱚᱣᱟ ᱟᱫᱚ ᱚᱱᱠᱟ ᱞᱮᱠᱟ ᱞᱮᱠᱟᱛᱮ ᱟᱹᱰᱤ ᱢᱚᱡᱽ ᱱᱚᱣᱟ ᱠᱷᱚᱱ ᱦᱚᱸ ᱟᱹᱰᱤ ᱢᱚᱡᱽ ᱜᱚᱲᱚᱞᱮ ᱧᱟᱢᱮᱫᱟ ᱜᱚᱲᱚ ᱫᱟᱲᱮ ᱪᱮᱫᱟᱜ ᱮᱱᱛᱮᱫ ᱱᱤᱛᱚᱜ ᱡᱟᱦᱟᱱ ᱮᱴᱟᱜᱟᱜ ᱠᱷᱚᱡ ᱥᱮ ᱡᱟᱦᱟᱱᱟᱜ ᱠᱷᱚᱡ ᱫᱚ ᱟᱭᱢᱟᱼᱟᱭᱢᱟ ᱥᱩᱫᱽ ᱠᱚ ᱠᱚᱠᱚᱭ ᱠᱟᱱᱟ ᱡᱮᱭᱥᱮ ᱚᱲᱟᱜ ᱨᱮᱦᱚᱸ ᱡᱩᱫᱤ ᱡᱟᱦᱟᱸᱭ ᱢᱚᱦᱟᱡᱚᱱ ᱴᱷᱮᱱ ᱠᱷᱚᱱ ᱠᱤᱥᱛᱤᱢ ᱦᱟᱛᱟᱣᱟ ᱯᱚᱭᱥᱟ ᱛᱳ ᱰᱟᱹᱲᱭᱟᱹ ᱥᱩᱫᱽ ᱠᱚ ᱠᱚᱠᱚᱭ ᱠᱟᱱᱟ ᱚᱱᱟᱛᱮ ᱱᱚᱣᱟ ᱫᱚᱥ ᱴᱟᱠᱟ ᱞᱮ ᱞᱟᱹᱜᱩ ᱟᱠᱟᱫᱟ ᱟᱨ ᱱᱚᱣᱟ ᱠᱷᱚᱱᱜᱮ ᱤᱧᱦᱚᱸ ᱢᱤᱫᱴᱟᱝ ᱦᱟᱛᱟᱣ ᱠᱟᱛᱮᱫ ᱢᱤᱫᱴᱟᱝ ᱤᱧ ᱠᱤᱨᱤᱧ ᱟᱠᱟᱫᱟ ᱟᱨ ᱱᱤᱛᱚᱜ ᱚᱱᱟ ᱪᱟᱞᱟᱣᱼᱪᱟᱞᱟᱣᱛᱮ ᱟᱭᱢᱟ ᱠᱤᱪᱷᱩ ᱞᱟᱵᱷ ᱦᱩᱭ ᱟᱠᱟᱱᱛᱤᱧᱟᱹ ᱟᱨ ᱚᱱᱟ ᱤᱭᱟᱹᱛᱮ ᱱᱚᱣᱟ ᱫᱚ ᱫᱚ ᱟᱹᱰᱤ ᱠᱟᱡᱟᱠ ᱤᱧ ᱥᱟᱨᱦᱟᱣᱟ ᱤᱧᱫᱚ